ᱞᱟᱦᱟ ᱛᱮ ᱪᱮᱫ ᱞᱮᱠᱟ ᱯᱚᱥᱪᱤᱢᱟᱱ ᱯᱚᱥᱪᱤᱢᱵᱚᱨᱫᱷᱚᱢᱟᱱ ᱯᱚᱱᱚᱛ ᱨᱮᱫᱚ ᱵᱤᱥᱮᱥ ᱠᱟᱛᱮ ᱨᱤᱛᱩ ᱵᱚᱫᱚᱞ ᱮᱱᱟᱝ ᱥᱮ ᱦᱚᱭ ᱫᱟᱜ ᱫᱤᱱᱠᱚ ᱯᱟᱞᱴᱟᱣ ᱨᱮᱱᱟᱝ ᱦᱚ ᱵᱤᱥᱮᱥ ᱠᱟᱛᱮ ᱵᱚᱫᱚᱞ ᱫᱚ ᱧᱮᱞ ᱧᱟᱢᱚᱜᱼᱜᱮᱭᱟ ᱤᱧ ᱫᱚᱧ ᱟᱹᱭᱠᱟᱹᱣ ᱫᱚᱧ ᱟᱹᱭᱠᱟᱹᱣ ᱠᱟᱜ ᱜᱮᱭᱟ ᱪᱮᱫᱟᱜ ᱥᱮ ᱥᱤᱛᱩᱝ ᱫᱷᱚᱨᱚᱱ ᱫᱤᱱ ᱥᱤᱛᱩᱝ ᱫᱤᱱ ᱫᱚ ᱵᱷᱟᱜᱮ ᱜᱮ ᱥᱤᱛᱩᱝᱼᱟ ᱟᱨ ᱱᱚᱛᱮ ᱡᱚᱠᱷᱚᱱ ᱦᱤᱡᱩᱜᱼᱟ ᱫᱟᱜᱽ ᱫᱤᱱ ᱫᱟᱜᱽ ᱫᱤᱱ ᱦᱚ ᱠᱤᱱᱛᱩ ᱵᱷᱟᱹᱜᱤ ᱜᱮᱭ ᱫᱟᱜᱟ ᱟᱨ ᱚᱱᱛᱮ ᱨᱮᱭᱟᱲ ᱫᱤᱱ ᱦᱚᱸ ᱠᱤᱱᱛᱩ ᱵᱷᱟᱹᱜᱤ ᱜᱮᱭ ᱨᱮᱭᱟᱲᱟ ᱪᱮᱫᱟᱜ ᱥᱮ ᱱᱤᱭᱟᱹ ᱠᱚ ᱯᱤᱪᱷᱚᱱ ᱨᱮᱱᱟᱜ ᱠᱤᱪᱷᱩ ᱯᱨᱟᱠᱤᱛᱤᱠ ᱠᱟᱨᱚᱱ ᱦᱮᱱᱟᱜᱼᱟ ᱠᱟᱨᱚᱱ ᱱᱤᱭᱟᱹ ᱫᱚ ᱵᱚᱱᱡᱚᱝᱜᱚᱞ ᱮᱞᱟᱠᱟ ᱠᱟᱱᱟ ᱚᱱᱟᱛᱮ ᱡᱚᱛᱚ ᱡᱤᱱᱤᱥ ᱜᱮ ᱠᱤᱱᱛᱩ ᱢᱤᱫᱴᱮᱱ ᱚᱱᱟ ᱵᱤᱨ ᱮᱞᱟᱠᱟ ᱠᱟᱱᱛᱮ ᱵᱚᱡᱟᱭ ᱫᱚᱦᱚ ᱟᱠᱟᱫᱟ ᱠᱟᱨᱚᱱ ᱫᱟᱜ ᱥᱚᱢᱚᱭ ᱦᱚᱸ ᱵᱷᱟᱹᱜᱤ ᱜᱮᱭ ᱫᱟᱜ ᱫᱟᱭ ᱛᱚ ᱚᱱᱟ ᱠᱟᱨᱚᱱ ᱛᱮ ᱩᱱᱠᱩᱣᱟᱜ ᱟᱵᱽᱼᱦᱟᱣᱟ ᱨᱮᱱᱟᱜ ᱡᱟᱦᱟᱸ ᱩᱱᱠᱩᱣᱟᱜ ᱫᱷᱟᱯᱮ ᱫᱷᱟᱯᱮ ᱫᱷᱟᱯᱮ ᱫᱷᱟᱯᱮ ᱡᱟᱦᱟᱸ ᱥᱤᱬᱤ ᱨᱟᱠᱟᱵ ᱢᱮᱱᱟᱜ ᱛᱟᱠᱚᱣᱟ ᱚᱱᱟ ᱥᱚᱢᱯᱩᱨᱱᱚ ᱵᱷᱟᱵᱮ ᱢᱚᱡᱽ ᱜᱮ ᱦᱤᱡᱩᱜ ᱠᱟᱱᱟ ᱟᱨ ᱨᱮᱭᱟᱲ ᱦᱚᱸ ᱵᱷᱟᱹᱜᱤ ᱜᱮ ᱨᱮᱭᱟᱲᱟ ᱚᱱᱟᱦᱚᱸ ᱢᱟᱱᱮ ᱥᱚᱵᱽ ᱡᱚᱛᱚ ᱠᱤᱪᱷᱩ ᱜᱮ ᱴᱷᱤᱠᱴᱷᱟᱠ ᱜᱮ ᱪᱟᱞᱟᱜᱼᱠᱟᱱᱟ ᱛᱚ ᱟᱨ ᱯᱚᱥᱪᱤᱢ ᱵᱚᱨᱫᱷᱚᱢᱟᱱ ᱨᱮ ᱧᱮᱞ ᱠᱟᱛᱮ ᱵᱮᱥᱤ ᱠᱚᱛᱮ ᱧᱮᱞᱚᱜᱼᱟ ᱡᱮ ᱡᱮᱢᱚᱱ ᱥᱤᱛᱟᱵᱷᱳᱜᱽ ᱥᱚᱱᱫᱮᱥ ᱢᱤᱦᱤᱫᱟᱱᱟ ᱚᱱᱟᱠᱚᱫᱚ ᱠᱷᱩᱵᱽ ᱮᱠᱴᱟ ᱫᱚ ᱵᱚᱨᱫᱷᱚᱢᱟᱱ ᱨᱮᱫᱚ ᱠᱚ ᱢᱮᱱᱟ ᱧᱟᱢᱚᱜᱼᱟ ᱚᱱᱟᱫᱚ ᱯᱩᱨᱵᱚ ᱵᱚᱨᱫᱷᱚᱢᱟᱱ ᱮᱞᱟᱠᱟᱨᱮ ᱯᱟᱲᱟ ᱠᱟᱱᱟ ᱡᱮ ᱥᱤᱛᱟ ᱵᱷᱳᱜᱽ ᱥᱮ ᱥᱚᱱᱫᱮᱥ ᱥᱮ ᱢᱤᱦᱤᱫᱟᱱᱟ ᱚᱱᱟ ᱠᱚᱫᱚ ᱵᱮᱥᱤ ᱠᱟᱛᱮ ᱤᱭᱟᱹ ᱨᱮᱜᱮ ᱧᱟᱢᱚᱜᱼᱟ ᱵᱚᱨᱫᱷᱚᱢᱟᱱ ᱨᱮᱜᱮ ᱛᱚ ᱯᱚᱥᱪᱤᱢ ᱵᱚᱨᱫᱷᱚᱢᱟᱱ ᱨᱮᱦᱚᱸ ᱧᱟᱢᱚᱜ ᱜᱮᱭᱟ ᱛᱚ ᱠᱤᱱᱛᱩ ᱚᱱᱟᱫᱚ ᱠᱟᱹᱴᱤᱡ ᱠᱚᱢ ᱧᱚᱜ ᱳᱭᱮᱫᱟᱨ ᱯᱟᱞᱴᱟᱣ ᱫᱚ ᱤᱧᱤᱧ ᱧᱮᱞ ᱠᱟᱫᱟ ᱚᱱᱟᱫᱚ ᱳᱭᱮᱫᱟᱨ ᱱᱚᱝᱠᱟᱜᱮ ᱨᱤᱛᱩ ᱵᱟᱭ ᱨᱤᱛᱩ ᱯᱟᱞᱴᱟᱣ ᱦᱤᱡᱩᱜ ᱠᱟᱱ ᱜᱮᱭᱟ